ᱤᱧᱟᱹᱜ ᱜᱷᱟᱸᱨᱚᱧᱡᱽ ᱨᱮᱫᱚ ᱥᱟᱥᱛᱟᱣᱟᱱ ᱡᱚᱢᱟᱜ ᱠᱚᱫᱚ ᱢᱮᱱᱟᱜ ᱜᱮᱭᱟ ᱡᱤᱞ ᱦᱟᱹᱠᱩ ᱵᱤᱞᱤ ᱟᱲᱟᱜ ᱠᱚ ᱚᱱᱟ ᱠᱷᱟᱱ ᱫᱚ ᱡᱤᱞ ᱠᱷᱚᱱ ᱫᱚ ᱟᱭᱢᱟᱜᱟᱱ ᱯᱨᱚᱴᱤᱱ ᱟᱨ ᱵᱷᱤᱴᱟᱢᱤᱱ ᱠᱚ ᱧᱟᱢᱚᱜᱼᱟ ᱟᱨ ᱵᱤᱞᱤ ᱠᱷᱚᱱ ᱦᱚᱸ ᱚᱱᱟ ᱠᱷᱚᱱ ᱫᱚ ᱡᱟᱹᱥᱛᱤ ᱫᱚ ᱟᱲᱟᱜ ᱩᱛᱩᱨᱮ ᱡᱟᱸᱦᱟ ᱟᱲᱟᱜ ᱨᱮᱫᱚ ᱵᱷᱤᱴᱟᱢᱤᱱ ᱠᱚ ᱦᱮᱱᱟᱜᱼᱟ ᱱᱚᱶᱟ ᱟᱲᱟᱜ ᱩᱛᱩ ᱨᱮᱫᱚ ᱟᱭᱢᱟ ᱜᱟᱱ ᱨᱟᱱ ᱞᱮᱠᱟ ᱠᱟᱹᱢᱤᱭ ᱮᱢᱟ ᱟᱲᱟᱜ ᱥᱟᱠᱟᱢ ᱡᱚᱢ ᱞᱮᱠᱷᱟᱱ ᱫᱚ ᱟᱨ ᱟᱭᱢᱟ ᱞᱮᱠᱟᱱ ᱨᱩᱣᱟᱹ ᱠᱷᱚᱱ ᱢᱟᱱᱮ ᱴᱤᱠᱟ ᱞᱮᱭᱟᱭ ᱮᱢ ᱟᱭ